ᱟᱞᱮ ᱴᱚᱴᱷᱟᱨᱮ ᱥᱮ ᱤᱧᱟᱹᱜ ᱴᱚᱴᱷᱟᱨᱮ ᱡᱚᱛᱚᱠᱷᱚᱱ ᱡᱟᱹᱥᱛᱤ ᱨᱟᱹᱥᱠᱟᱹ ᱨᱮᱭᱟᱜ ᱠᱟᱹᱢᱤ ᱦᱚᱨᱟ ᱫᱚ ᱦᱩᱭᱩᱜ ᱠᱟᱱᱟ ᱡᱟᱦᱟᱸ ᱟᱞᱮ ᱯᱚᱨᱚᱵᱽ ᱯᱩᱱᱟᱹᱭ ᱠᱚ ᱦᱩᱭᱩᱜᱼᱟ ᱡᱟᱦᱟᱸ ᱫᱚ ᱥᱚᱦᱚᱨᱟᱭ ᱢᱟᱜ ᱢᱚᱲᱮ ᱠᱟᱨᱟᱢ ᱥᱟᱠᱨᱟᱛ ᱵᱟᱦᱟ ᱮᱢᱟᱱ ᱮᱢᱟᱱ ᱠᱚ ᱱᱚᱣᱟ ᱚᱠᱛᱮ ᱡᱚᱠᱷᱚᱱ ᱥᱮᱴᱮᱨᱚᱜᱼᱟ ᱛᱚᱠᱷᱚᱱ ᱟᱹᱛᱩ ᱨᱮᱱ ᱥᱟᱱᱟᱢ ᱢᱚᱬᱮ ᱦᱚᱲ ᱠᱚ ᱢᱚᱬᱮ ᱠᱚ ᱛᱩᱨᱩᱭ ᱠᱚ ᱚᱱᱟ ᱥᱟᱶ ᱥᱟᱶᱛᱮ ᱜᱤᱫᱽᱨᱟᱹ ᱠᱚ ᱦᱚᱯᱚᱱ ᱠᱚ ᱞᱟᱹᱴᱩ ᱠᱚ ᱡᱚᱛᱚ ᱜᱮ ᱥᱟᱡᱽᱼᱵᱟᱡᱽ ᱟᱛᱮ ᱠᱚ ᱡᱚᱠᱷᱚᱱ ᱠᱩᱞᱦᱤ ᱫᱷᱩᱲᱤ ᱠᱚ ᱠᱚᱞᱥᱟᱭᱟ ᱰᱤᱜᱤᱨ ᱰᱤᱜᱤᱨ ᱮᱱᱮᱡ ᱥᱮᱨᱮᱧ ᱟᱛᱮ ᱡᱟᱦᱟᱸ ᱟᱠᱷᱲᱟ ᱠᱚ ᱡᱚᱢᱟᱣ ᱠᱚᱜᱼᱟ ᱛᱚᱠᱷᱚᱱ ᱡᱟᱦᱟᱸ ᱥᱚᱨᱮᱥ ᱟᱨ ᱨᱟᱹᱥᱠᱟᱹ ᱟᱹᱭᱠᱟᱹᱜᱼᱟ ᱛᱚᱠᱷᱚᱱ ᱫᱚ ᱢᱚᱱᱮ ᱚᱱᱛᱚᱨ ᱦᱚᱸ ᱟᱹᱰᱤ ᱥᱚᱨᱮᱥ ᱵᱩᱡᱷᱟᱹᱜᱼᱟ